ᱯᱩᱨᱵᱚ ᱵᱚᱨᱫᱷᱚᱢᱟᱱ ᱡᱮᱞᱟ ᱨᱮᱫᱚ ᱠᱟᱹᱨᱩ ᱵᱤᱨᱤᱫ ᱫᱚ ᱠᱩᱴᱤᱨ ᱥᱤᱞᱯᱚ ᱢᱮᱱᱟᱜᱼᱟ ᱠᱩᱴᱤᱨ ᱥᱤᱞᱯᱚ ᱫᱚ ᱡᱮᱞᱮᱠᱟ ᱪᱮᱫ ᱪᱮᱫ ᱢᱮᱱᱟᱜᱼᱟ ᱠᱩᱴᱤᱨ ᱥᱤᱞᱯᱚ ᱡᱚᱱᱚᱜ ᱜᱟᱞᱟᱝ ᱯᱟᱹᱴᱭᱟᱹ ᱜᱟᱞᱟᱝ ᱯᱟᱹᱴᱭᱟᱹ ᱜᱟᱞᱟᱝ ᱚᱱᱟ ᱠᱚ ᱢᱮᱱᱟᱜᱼᱟ ᱚᱱᱟ ᱥᱟᱶ ᱥᱮ ᱫᱤᱠᱩ ᱯᱩᱥᱤ ᱠᱚ ᱥᱳᱞᱟᱨ ᱥᱳᱞᱟᱨ ᱠᱟᱡᱽ ᱠᱟᱹᱨᱩ ᱠᱟᱡᱽ ᱯᱨᱚᱛᱤᱢᱟ ᱛᱳᱭᱨᱤ ᱠᱚᱨᱟᱣ ᱦᱮᱸ ᱦᱳᱭ ᱚᱱᱟ ᱠᱚ ᱢᱮᱱᱟᱜᱼᱟ ᱱᱚᱣᱟ ᱠᱚᱜᱮ ᱯᱩᱨᱵᱚ ᱵᱚᱨᱫᱷᱚᱢᱟᱱ ᱡᱮᱞᱟ ᱨᱮᱫᱚ ᱯᱤᱲᱦᱤ ᱠᱷᱚᱱ ᱯᱤᱲᱦᱤ ᱛᱟᱞᱟᱛᱮ ᱩᱪᱟᱹᱲᱚᱜ ᱠᱟᱱᱟ ᱱᱚᱣᱟ ᱠᱚᱜᱮ ᱱᱚᱣᱟ ᱠᱚᱜᱮ ᱩᱱᱠᱩᱣᱟᱜ ᱞᱟᱭᱼᱞᱟᱠᱪᱟᱨ ᱟᱨ ᱱᱟᱜᱟᱢᱮ ᱥᱚᱫᱚᱨᱟ